ᱜᱮᱥ ᱵᱩᱠᱤᱝ ᱵᱟᱞᱟ ᱠᱟᱱ ᱜᱮᱭᱟᱢ ᱪᱮ ᱤᱧ ᱫᱚ ᱱᱤᱭᱟᱹ ᱢᱟᱹᱭᱱᱟᱹ ᱫᱚ ᱜᱮᱥ ᱫᱚ ᱵᱟᱹᱧ ᱦᱟᱛᱟᱣᱟ ᱟᱨ ᱱᱤᱭᱟᱹ ᱢᱟᱹᱭᱱᱟᱹ ᱫᱚ ᱯᱩᱭᱥᱟᱹ ᱠᱟᱹᱣᱰᱤ ᱠᱚᱛᱤᱧ ᱫᱤᱠᱟᱹᱛ ᱫᱷᱟᱨᱟ ᱦᱩᱭᱩᱜ ᱠᱟᱱᱟ ᱚᱱᱟ ᱠᱷᱟᱹᱛᱤᱨ ᱛᱮ ᱱᱤᱭᱟᱹ ᱢᱟᱹᱭᱱᱟᱹ ᱫᱚ ᱵᱟᱹᱧ ᱦᱟᱛᱟᱣ ᱮᱫᱼᱟ ᱟᱨ ᱠᱮᱱᱥᱮᱞ ᱠᱟᱜ ᱯᱮ ᱛᱤᱧ ᱱᱚᱣᱟ ᱫᱚ ᱟᱨ ᱜᱮᱥ ᱵᱩᱠᱤᱝ ᱱᱚᱢᱵᱚᱨ ᱫᱚ ᱛᱤᱧ ᱵᱟᱨᱭᱟ ᱟᱴ ᱫᱩᱭ ᱮᱹᱠ ᱯᱟᱸᱪ ᱥᱟᱛ ᱟᱴ ᱯᱟᱸᱪ ᱯᱟᱸᱪ ᱯᱟᱸᱪ